ᱦᱮᱞᱳ ᱵᱤᱠᱟᱥ ᱫᱟ ᱨᱳᱰ ᱛᱮ ᱛᱮᱦᱮᱧ ᱠᱷᱩᱵ ᱮᱠᱴᱟ ᱜᱟᱹᱰᱤ ᱠᱚ ᱵᱟᱝ ᱪᱟᱞᱟᱜ ᱠᱷᱟᱹᱛᱤᱨ ᱟᱢᱟᱜ ᱜᱟᱹᱰᱤᱧ ᱵᱷᱟᱲᱟᱞᱮᱫᱟ ᱥᱮᱛᱟᱜ ᱨᱮ ᱛᱚ ᱡᱷᱟᱲᱜᱨᱟᱢ ᱪᱟᱞᱟᱜ ᱦᱚᱛᱮᱡ ᱛᱮ ᱮᱱᱟᱝ ᱠᱷᱚᱱᱤᱧ ᱛᱤᱸᱜᱩᱣᱠᱟᱱᱟ ᱵᱟᱥ ᱴᱮᱱᱰ ᱨᱮ ᱛᱚ ᱮᱠᱷᱚᱱᱚ ᱯᱚᱨᱡᱚᱱᱛᱚ ᱟᱢᱟᱜ ᱜᱟᱹᱰᱤ ᱵᱟᱝ ᱦᱮᱡ ᱞᱮᱱᱟ ᱟᱨ ᱛᱟᱸᱜᱤ ᱞᱟᱸᱜᱟᱭ ᱱᱤᱧ ᱯᱨᱟᱭ ᱦᱩᱭᱮᱱ ᱜᱮᱭᱟ ᱵᱟᱨ ᱯᱮ ᱜᱷᱚᱱᱴᱟ ᱜᱟᱱ ᱛᱟᱸᱜᱤ ᱞᱟᱸᱜᱟᱭᱱᱤᱧ ᱚᱱᱟᱛᱮ ᱥᱤᱞᱫᱟᱹᱧ ᱛᱟᱲᱟᱢ ᱟᱜᱩᱣᱟᱠᱟᱫᱟ ᱡᱩᱫᱤ ᱱᱤᱛᱳᱜ ᱞᱚᱜᱚᱱ ᱥᱟᱺᱦᱤᱡ ᱜᱟᱹᱰᱤᱢ ᱟᱜᱩᱭᱟ ᱵᱷᱟᱜᱮ ᱟᱨ ᱵᱟᱠᱷᱟᱱ ᱫᱚ ᱮᱴᱟᱜ ᱜᱟᱹᱰᱤᱧ ᱧᱮᱞᱫᱟ ᱟᱨ ᱯᱚᱨᱚᱵᱚᱨᱛᱤ ᱠᱟᱞᱨᱮ ᱟᱢᱟᱜ ᱪᱮᱫ ᱵᱷᱚᱨᱥᱟ ᱛᱮ ᱟᱢᱟᱜ ᱜᱟᱹᱰᱤᱧ ᱵᱷᱟᱲᱟᱭᱟ ᱡᱩᱫᱤ ᱥᱚᱢᱚᱭ ᱨᱮᱜᱮ ᱜᱟᱹᱰᱤ ᱠᱚ ᱵᱟᱢ ᱟᱜᱩᱭᱟ